ᱥᱚᱨᱠᱟᱨ ᱯᱟᱦᱴᱟ ᱥᱮᱫ ᱠᱷᱚᱱ ᱫᱚᱢᱮ ᱜᱟᱱ ᱥᱚᱦᱚᱭᱳᱜᱽ ᱞᱮ ᱧᱟᱢ ᱠᱟᱜᱼᱟ ᱮᱢᱟ ᱠᱟᱜ ᱞᱮᱭᱟ ᱠᱚ ᱨᱟᱥᱚᱱ ᱠᱟᱨᱰ ᱟᱨ ᱡᱟᱦᱟᱸ ᱯᱤ ᱮᱢ ᱟᱵᱟᱥ ᱢᱳᱫᱤ ᱟᱵᱟᱥ ᱟᱨᱦᱚᱸ ᱫᱚᱢᱮᱜᱟᱱ ᱚᱱᱠᱟᱱ ᱥᱚᱨᱠᱟᱨᱤ ᱥᱠᱤᱢ ᱢᱮᱱᱟᱜᱼᱟ ᱡᱟᱦᱟᱸᱛᱮ ᱡᱚᱛᱚ ᱦᱚᱲ ᱯᱷᱟᱭᱫᱟ ᱵᱚᱱ ᱧᱟᱢ ᱫᱟᱲᱮᱭᱟᱜ ᱠᱟᱱᱟ ᱟᱞᱮ ᱦᱚᱸᱞᱮ ᱦᱟᱛᱟᱣ ᱠᱟᱜ ᱜᱮᱭᱟ ᱨᱟᱥᱚᱱ ᱠᱟᱨᱰ ᱛᱮ ᱢᱟᱹᱦᱱᱟᱹ ᱠᱮ ᱢᱟᱹᱦᱱᱟᱹ ᱪᱟᱣᱞᱮ ᱧᱟᱢᱚᱜᱼᱟ ᱟᱨ ᱡᱟᱦᱟᱸ ᱢᱳᱫᱤ ᱟᱵᱟᱥ ᱛᱮ ᱛᱤᱱ ᱫᱷᱟᱣ ᱥᱮ ᱪᱟᱨ ᱯᱟᱸᱪ ᱫᱷᱟᱣ ᱛᱮ ᱢᱤᱫᱴᱤᱡ ᱵᱟᱨᱭᱟ ᱨᱩᱢ ᱢᱤᱫᱴᱤᱡ ᱠᱤᱪᱮᱱ ᱵᱟᱞᱟ ᱢᱤᱫᱴᱤᱡ ᱚᱲᱟᱜ ᱵᱮᱱᱟᱜᱼᱟ ᱚᱱᱟ ᱥᱠᱤᱢ ᱦᱚᱸᱞᱮ ᱦᱟᱛᱟᱣ ᱠᱟᱜ ᱜᱮᱭᱟ ᱟᱨᱦᱚᱸ ᱚᱱᱠᱟᱜᱮ ᱫᱚᱢᱮᱜᱟᱱ ᱥᱚᱨᱠᱟᱨᱤ ᱥᱠᱤᱢ ᱢᱮᱱᱟᱜᱼᱟ ᱡᱟᱦᱟᱸ ᱛᱮ ᱟᱞᱮ ᱯᱷᱟᱭᱫᱟ ᱞᱮ ᱦᱟᱛᱟᱣ ᱠᱟᱜᱼᱟ ᱟᱨ ᱞᱮ ᱦᱟᱛᱟᱣᱮᱜᱼᱟ ᱚᱱᱠᱟᱜᱮ ᱫᱚᱢᱮᱜᱟᱱ ᱦᱚᱸ ᱥᱚᱨᱠᱟᱨᱤ ᱦᱳᱥᱴᱮᱞ ᱦᱩᱭᱱᱟ ᱥᱚᱨᱠᱟᱨᱤ ᱦᱳᱥᱴᱮᱞ ᱥᱚᱨᱠᱟᱨᱤ ᱥᱠᱩᱞ ᱦᱩᱭᱱᱟ ᱟᱨᱦᱚᱸ ᱟᱝᱜᱚᱱᱣᱟᱲᱤ ᱦᱩᱭᱱᱟ ᱡᱚᱛᱚ ᱥᱚᱨᱠᱟᱨᱮ ᱮᱢ ᱠᱟᱜ ᱞᱮᱭᱟ ᱡᱚᱛᱚ ᱦᱚᱲ ᱚᱱᱟ ᱥᱩᱠ ᱥᱩᱵᱤᱫᱷᱟ ᱞᱮ ᱦᱟᱛᱟᱣ ᱫᱟᱲᱮᱭᱟᱜ ᱠᱟᱱ ᱱᱤᱛᱚᱜ ᱢᱟᱲᱟᱝ ᱥᱮᱫ ᱞᱮ ᱥᱤᱪᱪᱷᱤᱛᱚᱜ ᱠᱟᱱᱟ ᱢᱟᱲᱟᱝ ᱥᱮᱫ ᱞᱮ ᱯᱟᱲᱦᱟᱜ ᱠᱟᱱᱟ ᱥᱚᱨᱠᱟᱨ ᱯᱟᱦᱴᱟ ᱥᱮᱫ ᱠᱷᱚᱱ ᱫᱚᱢᱮ ᱥᱚᱦᱚᱭᱳᱜᱽ ᱞᱮ ᱧᱟᱢᱮᱫᱼᱟ ᱛᱮ ᱟᱞᱮ ᱢᱟᱲᱟᱝ ᱥᱮᱫ ᱞᱮ ᱵᱟᱲᱦᱟᱜ ᱠᱟᱱᱟ ᱥᱚᱨᱠᱟᱨᱤ ᱦᱳᱥᱴᱮᱞ ᱠᱚ ᱮᱢ ᱠᱟᱜᱼᱟ ᱦᱳᱥᱴᱮᱞ ᱨᱮ ᱥᱩᱠ ᱥᱩᱵᱤᱫᱷᱟ ᱡᱚᱛᱚᱣᱟᱜ ᱢᱮᱱᱟᱜᱼᱟ ᱴᱮᱵᱤᱞ ᱵᱮᱧᱪ ᱟᱨ ᱚᱸᱰᱮ ᱫᱟᱠᱟ ᱦᱚᱸ ᱵᱮᱱᱟᱣ ᱵᱟᱠᱷᱨᱟ ᱠᱩᱠ ᱦᱚᱸ ᱮᱢ ᱠᱟᱫ ᱟᱭ ᱥᱚᱨᱠᱟᱨ ᱯᱟᱦᱴᱟ ᱥᱮᱫ ᱠᱷᱚᱱ ᱡᱚᱛᱚᱣᱟᱜ ᱥᱚᱨᱠᱟᱨᱤ ᱦᱚᱥᱯᱤᱴᱟᱞ ᱢᱮᱱᱟᱜᱼᱟ ᱥᱚᱨᱠᱟᱨᱤ ᱦᱚᱥᱯᱤᱴᱟᱞ ᱨᱮ ᱡᱟᱦᱟᱱᱟᱜ ᱨᱩᱣᱟᱹ ᱦᱟᱹᱥᱩ ᱮᱞᱟᱪ ᱯᱷᱤᱨᱤ ᱛᱮ ᱧᱟᱢᱚᱜ ᱠᱟᱱᱟ ᱚᱱᱩᱢᱚᱱᱰᱚᱞ ᱠᱚ ᱵᱮᱱᱟᱣ ᱠᱟᱜᱼᱟ ᱚᱱᱠᱟᱜᱮ ᱫᱚᱢᱮᱜᱟᱱ ᱥᱚᱨᱠᱟᱨᱤ ᱥᱠᱤᱢ ᱢᱮᱱᱟᱜᱼᱟ ᱛᱮ ᱟᱞᱮ ᱯᱷᱟᱭᱫᱟ ᱞᱮ ᱩᱴᱷᱟᱹᱣ ᱫᱟᱲᱮᱭᱟᱜ ᱠᱟᱱᱟ